ᱵᱚᱞ ᱮᱱᱮᱡ ᱵᱚᱞ ᱮᱱᱮᱡ ᱠᱷᱮᱞ ᱞᱮ ᱪᱟᱞᱟᱣ ᱞᱮᱱᱟ ᱪᱟᱞᱟᱣ ᱠᱟᱛᱮᱫ ᱠᱷᱮᱞ ᱱᱚᱝᱠᱟ ᱞᱮ ᱠᱷᱮᱞ ᱠᱮᱜᱼᱟ ᱱᱚᱝᱠᱟ ᱞᱮ ᱠᱷᱮᱞ ᱠᱮᱜᱼᱟ ᱱᱚᱝᱠᱟ ᱞᱮ ᱠᱷᱮᱞ ᱠᱮᱜᱼᱟ ᱯᱩᱨᱟᱹ ᱟᱹᱰᱤ ᱵᱮᱥ ᱞᱮ ᱠᱷᱮᱞ ᱠᱮᱜᱼᱟ ᱤᱱᱟᱹ ᱯᱷᱟᱥ ᱛᱟᱭᱱᱚᱢᱫᱚ ᱯᱷᱟᱭᱱᱮᱞ ᱞᱮ ᱨᱟᱠᱟᱵ ᱮᱱᱟ ᱯᱷᱟᱭᱱᱮᱞ ᱱᱚᱝᱠᱟ ᱵᱮᱥ ᱞᱮ ᱮᱱᱮᱡ ᱠᱮᱜᱼᱟ ᱤᱱᱟᱹ ᱯᱚᱨᱮ ᱟᱹᱭᱩᱵ ᱵᱮᱲᱟ ᱠᱷᱮᱞᱫᱟ ᱜᱳᱴᱟ ᱠᱚ ᱤᱫᱤ ᱵᱟᱲᱟ ᱠᱤᱫᱤᱧᱟ ᱠᱚ ᱠᱷᱮᱞ ᱠᱚ ᱟᱨ ᱵᱮᱥ ᱞᱮ ᱠᱷᱮᱞ ᱠᱮᱜᱼᱟ ᱠᱷᱮᱞ ᱠᱟᱱᱟ ᱱᱟᱯᱟᱭ ᱩᱛᱟᱹᱨ ᱠᱤᱱ ᱮᱱᱮᱡ ᱠᱟᱱᱟ ᱯᱨᱟᱭᱤᱡᱽ ᱠᱚᱞᱮ ᱟᱹᱜᱩ ᱠᱮᱜᱼᱟ ᱟᱨᱦᱚᱸ ᱱᱚᱝᱠᱟ ᱠᱷᱮᱞ ᱞᱮ ᱪᱟᱞᱟᱣ ᱱᱟᱞᱮ ᱚᱱᱟ ᱡᱚᱲᱟ ᱯᱩᱠᱷᱨᱤ ᱠᱷᱮᱞ ᱠᱟᱛᱮᱫ ᱞᱮ ᱦᱮᱡ ᱮᱱᱟ ᱚᱸᱰᱮ ᱦᱚᱸᱞᱮ ᱫᱟᱲᱮᱭᱮᱱᱟ ᱞᱮ ᱠᱷᱮᱞ ᱠᱚᱛᱮ ᱱᱚᱝᱠᱟ ᱱᱝᱠᱟ ᱞᱮ ᱠᱷᱮᱞ ᱠᱮᱜᱼᱟ ᱞᱮ ᱪᱮᱦᱨᱟ ᱞᱮ ᱠᱷᱮᱞ ᱠᱮᱜᱼᱟ ᱚᱸᱰᱮ ᱦᱚᱸ ᱥᱮᱠᱮᱱᱰ ᱯᱨᱟᱭᱤᱡᱽ ᱞᱮ ᱤᱫᱤ ᱠᱮᱜᱼᱟ ᱟᱨᱦᱚᱸ ᱢᱤᱫ ᱴᱷᱮᱱ ᱞᱮ ᱪᱟᱞᱟᱣ ᱱᱟᱞᱮ ᱜᱷᱟᱹᱴᱤ ᱞᱟᱛᱟᱨ ᱠᱷᱮᱞ ᱵᱟᱲᱟ ᱠᱮᱜᱼᱟ ᱞᱮ ᱟᱹᱰᱤ ᱪᱮᱦᱨᱟ ᱞᱮ ᱠᱷᱮᱞ ᱵᱟᱲᱟ ᱠᱮᱜᱼᱟ ᱚᱸᱰᱮ ᱦᱚᱸ ᱯᱷᱟᱥᱴ ᱯᱨᱟᱭᱤᱡᱽ ᱞᱮ ᱤᱫᱤ ᱠᱮᱜᱼᱟ ᱠᱷᱮᱞ ᱱᱚᱝᱠᱟ ᱞᱮ ᱠᱷᱮᱞ ᱵᱟᱲᱟ ᱠᱮᱜᱼᱟ ᱞᱮ ᱟᱨ ᱱᱚᱝᱠᱟ ᱞᱮ ᱠᱷᱮᱞᱟ ᱵᱟᱲᱟ ᱠᱮᱜᱼᱟ ᱟᱹᱰᱤ ᱪᱮᱦᱨᱟ ᱞᱮ ᱠᱷᱮᱞ ᱠᱮᱜᱼᱟ ᱟᱹᱰᱤ ᱱᱟᱯᱟᱭ ᱚᱱᱟᱛᱮ ᱚᱱᱟ ᱦᱚᱸ ᱠᱩᱲᱤ ᱠᱚᱲᱟ ᱠᱚ ᱠᱩᱥᱤᱭᱮᱱᱟ ᱠᱚ ᱯᱞᱮᱱᱴᱤᱠ ᱠᱚᱞᱮ ᱟᱹᱰᱤ ᱪᱮᱦᱨᱟ ᱞᱮ ᱛᱷᱤᱭᱟᱹ ᱠᱮᱜᱼᱟ ᱡᱮ ᱛᱷᱤᱭᱟᱹ ᱵᱟᱲᱟ ᱠᱟᱛᱮᱫ ᱠᱷᱮᱞ ᱵᱟᱲᱟ ᱠᱟᱛᱮᱫ ᱞᱮ ᱠᱷᱮᱞ ᱵᱟᱲᱟ ᱠᱮᱜᱼᱟ ᱞᱮ ᱱᱚᱝᱠᱟ ᱪᱮᱦᱨᱟ ᱱᱚᱝᱠᱟ ᱠᱷᱮᱞ ᱵᱟᱲᱟ ᱠᱮᱜᱼᱟ ᱞᱮ ᱪᱮᱦᱨᱟ ᱞᱮ ᱠᱷᱮᱞ ᱠᱮᱜᱼᱟ ᱞᱮ ᱠᱷᱩᱵᱽ ᱪᱮᱦᱨᱟ ᱞᱮ ᱠᱷᱮᱞ ᱠᱮᱜᱼᱟ ᱱᱚᱝᱠᱟ ᱪᱮᱦᱨᱟ ᱱᱚᱝᱠᱟ ᱢᱮᱱᱟᱢ ᱪᱮᱦᱨᱟ ᱯᱞᱮᱱᱴᱤ ᱠᱚ ᱵᱮᱥ ᱞᱮ ᱛᱷᱤᱭᱟᱹ ᱠᱮᱜᱼᱟ ᱟᱨ ᱜᱩᱞᱤ ᱠᱚᱦᱚᱸ ᱵᱮᱥ ᱞᱮᱠᱟ ᱟᱨ ᱜᱩᱞᱤ ᱟᱹᱰᱤᱜᱮ ᱥᱟᱵ ᱠᱮᱜᱼᱟ ᱥᱟᱵ ᱛᱟᱞᱮᱭᱤᱡ ᱦᱚᱸ ᱟᱹᱰᱤ ᱵᱮᱥ ᱜᱮ ᱥᱟᱵ ᱠᱮᱜᱼᱟᱭ ᱜᱩᱞᱤ ᱠᱚᱦᱚᱸ ᱱᱚᱝᱠᱟ ᱞᱮ ᱠᱷᱮᱞ ᱠᱮᱜᱼᱟ ᱡᱮ ᱩᱱᱟᱹᱜ ᱦᱚᱲ ᱠᱚ ᱠᱚ ᱟᱹᱰᱤ ᱡᱳᱨ ᱠᱚ ᱠᱩᱥᱤ ᱟᱠᱟᱫᱼᱟ ᱦᱟᱦᱟᱲᱟ ᱜᱮ ᱢᱮᱱᱜ ᱠᱚᱣᱟ ᱥᱟᱱᱟᱢ ᱠᱚ ᱨᱟᱹᱥᱠᱟᱹ ᱛᱮ ᱮᱠᱫᱚᱢ ᱟᱹᱰᱤ ᱵᱮᱥ ᱠᱚ ᱠᱷᱮᱞ ᱠᱮᱜᱼᱟ ᱚᱠᱟ ᱨᱮᱱ ᱦᱚᱲ ᱠᱟᱱᱟ ᱠᱚ ᱱᱚᱝᱠᱟᱱ ᱦᱚᱲ ᱮᱱᱮᱡ ᱠᱚ ᱦᱚᱲ ᱠᱟᱱᱟ ᱠᱚ ᱟᱹᱰᱤ ᱪᱮᱦᱨᱟ ᱠᱚ ᱠᱷᱮᱞ ᱠᱮᱜᱼᱟ ᱛᱟᱨᱢᱟᱱᱮ ᱱᱟᱯᱟᱭ ᱜᱮ ᱚᱸᱰᱮ ᱦᱚᱸ ᱯᱷᱟᱥᱴ ᱯᱨᱟᱭᱤᱡᱽ ᱞᱮ ᱤᱫᱤ ᱠᱮᱜᱼᱟ ᱠᱷᱮᱞ ᱵᱟᱲᱟ ᱠᱟᱛᱮᱫ ᱜᱳᱴᱟ ᱞᱮ ᱠᱷᱮᱞ ᱵᱟᱲᱟᱭᱟ ᱱᱚᱣᱟ ᱡᱮᱢᱚᱱ ᱩᱰᱤᱥᱥᱟ ᱨᱮᱱ ᱡᱮᱢᱚᱱ ᱜᱳᱴᱟ ᱞᱮ ᱪᱟᱞᱟᱣ ᱵᱟᱲᱟᱣ ᱠᱟᱱᱟ ᱠᱷᱮᱞᱛᱮ ᱟᱨ ᱱᱟᱯᱟᱭ ᱞᱮ ᱵᱮᱥ ᱵᱮᱥ ᱞᱮ ᱯᱨᱟᱭᱤᱡᱽ ᱞᱮ ᱟᱹᱜᱩ ᱟᱠᱟᱫᱼᱟ ᱟᱵᱚ ᱠᱷᱮᱞ ᱛᱮ ᱱᱚᱝᱠᱟ ᱞᱮ ᱠᱷᱮᱞ ᱠᱮᱜᱼᱟ ᱟᱹᱰᱤ ᱵᱮᱥ ᱱᱟᱯᱟᱭ ᱪᱮᱦᱨᱟ ᱞᱮ ᱠᱷᱮᱞ ᱵᱟᱲᱟ ᱠᱮᱜᱼᱟ ᱟᱨ ᱱᱟᱯᱟᱭ ᱱᱟᱯᱟᱭ ᱩᱱᱠᱩ ᱫᱚ ᱯᱞᱮᱱᱴᱤ ᱠᱚᱠᱚ ᱛᱷᱤᱭᱟᱹ ᱵᱟᱲᱟ ᱠᱮᱜᱼᱟ ᱩᱱᱠᱩ ᱞᱮ ᱯᱷᱟᱥ ᱠᱚᱞᱮ ᱤᱫᱤ ᱠᱮᱜᱼᱟ ᱟᱨ ᱱᱚᱝᱠᱟ ᱠᱚᱞᱮ ᱤᱫᱤᱵᱟᱲᱟ ᱠᱮᱜᱼᱟ ᱞᱮ ᱟᱹᱰᱤ ᱪᱮᱦᱨᱟ ᱚᱱᱠᱟ ᱞᱤᱧ ᱟᱹᱰᱤ ᱪᱮᱦᱨᱟ ᱞᱤᱧ ᱧᱮᱞ ᱠᱮᱜᱼᱟ ᱚᱱᱟ ᱦᱚᱸ ᱟᱹᱰᱤ ᱪᱮᱦᱨᱟ ᱯᱞᱮᱱᱴᱤ ᱠᱚᱫᱚ ᱢᱤᱫᱴᱟᱱ ᱵᱟᱭ ᱜᱟᱱ ᱞᱮᱜᱼᱟ ᱯᱞᱮᱱᱴᱤ ᱛᱷᱤᱭᱟᱹ ᱛᱟᱦᱚᱞᱮ ᱠᱷᱟᱱ ᱜᱮ ᱱᱚᱝᱠᱟ ᱛᱷᱤᱭᱟᱹᱭ ᱢᱮ ᱠᱷᱮᱞ ᱚᱠᱟ ᱞᱮᱠᱟ ᱠᱚ ᱠᱷᱮᱞᱟ ᱟᱢᱫᱚ ᱱᱚᱝᱠᱟ ᱱᱚᱝᱠᱟ ᱛᱷᱤᱭᱟᱹᱭ ᱢᱮ ᱟᱹᱰᱤ ᱪᱮᱦᱨᱟ ᱵᱚᱞᱚᱱᱟ ᱱᱚᱣᱟ ᱯᱞᱮᱱᱴᱤᱠ ᱚᱱᱠᱟ ᱡᱚᱡᱚᱢ ᱥᱮᱫ ᱛᱷᱤᱭᱟᱹ ᱞᱮᱠᱷᱟᱱ ᱛᱷᱤᱭᱟᱹ ᱛᱮ ᱜᱳᱞ ᱠᱮᱜᱼᱟ ᱡᱚᱛᱚ ᱦᱚᱲ ᱪᱮᱦᱨᱟ ᱠᱚ ᱜᱳᱞ ᱠᱮᱜᱼᱟ ᱛᱟᱦᱚᱞᱮ ᱚᱸᱰᱮ ᱠᱷᱚᱱ ᱦᱚᱸ ᱚᱱᱟ ᱛᱷᱟᱨᱰ ᱯᱨᱟᱭᱤᱡᱽ ᱨᱮ ᱞᱮ ᱟᱹᱜᱩ ᱠᱮᱜᱼᱟ ᱞᱮ ᱟᱹᱜᱩ ᱠᱮᱜᱼᱟ ᱟᱹᱰᱤ ᱪᱮᱦᱨᱟ ᱞᱮ ᱠᱷᱮᱞ ᱠᱮᱜᱼᱟ ᱜᱳᱴᱟ ᱞᱮ ᱪᱟᱞᱟᱣᱮᱱᱟ ᱜᱚᱱᱮᱥ ᱠᱚᱠᱚ ᱱᱚᱰᱮ ᱱᱚᱛᱮ ᱯᱟᱠᱲᱟ ᱵᱩᱨᱩ ᱚᱸᱰᱮ ᱦᱚᱸᱞᱮ ᱪᱟᱞᱟᱣᱮᱱᱟ ᱚᱸᱰᱮ ᱱᱮᱥ ᱞᱮ ᱪᱟᱞᱟᱣᱮᱱᱟ ᱚᱸᱰᱮ ᱠᱷᱮᱞ ᱠᱮᱜᱼᱟ ᱞᱮ ᱚᱸᱰᱮ ᱦᱚᱸᱞᱮ ᱯᱨᱟᱭᱤᱡᱽ ᱞᱮ ᱟᱹᱜᱩ ᱠᱮᱜᱼᱟ ᱠᱷᱮᱞ ᱱᱟᱯᱟᱭ ᱛᱮᱞᱮ ᱠᱷᱮᱞ ᱟᱹᱜᱩ ᱠᱮᱜᱼᱟ ᱟᱨ ᱱᱟᱯᱟᱭ ᱠᱟᱛᱮᱞᱮ ᱮᱱᱮᱡ ᱮᱱᱟ ᱠᱷᱮᱞ ᱟᱨ ᱚᱱᱠᱟ ᱜᱮ ᱟᱨᱦᱚᱸ ᱞᱮ ᱪᱟᱞᱟᱣᱱᱟ ᱜᱳᱴᱟ ᱜᱮᱞᱮ ᱠᱷᱮᱞ ᱵᱟᱲᱟ ᱠᱮᱜᱼᱟ ᱱᱚᱝᱠᱟ ᱵᱮᱥ ᱢᱮᱨᱚᱢ ᱠᱷᱟᱸᱥᱤ ᱠᱚᱞᱮ ᱟᱹᱜᱩ ᱠᱮᱜᱼᱟ ᱟᱨᱦᱚᱸ ᱯᱚᱭᱥᱟ ᱠᱚᱞᱮ ᱟᱹᱜᱩ ᱵᱟᱲᱟ ᱠᱮᱜᱼᱟ ᱟᱨ ᱱᱚᱝᱠᱟ ᱚᱠᱟᱨᱮ ᱯᱚᱱᱨᱚ ᱦᱟᱡᱟᱨ ᱚᱠᱟᱨᱮ ᱛᱤᱨᱤᱥ ᱦᱟᱡᱟᱨ ᱚᱱᱠᱟ ᱦᱚᱸᱞᱮ ᱮᱱᱮᱡ ᱵᱟᱲᱟ ᱠᱮᱜᱼᱟ ᱠᱷᱮᱞ ᱵᱟᱲᱟ ᱠᱟᱛᱮᱫ ᱞᱮ ᱦᱮᱡ ᱮᱱᱟ ᱮᱱᱠᱷᱟᱱ ᱚᱱᱟ ᱱᱟᱯᱟᱭ ᱜᱮᱞᱮ ᱤᱭᱟᱹ ᱠᱮᱜᱼᱟ ᱟᱨ ᱱᱚᱝᱠᱟ ᱪᱮᱦᱨᱟ ᱠᱷᱮᱞ ᱠᱟᱛᱮᱫ ᱞᱮ ᱦᱮᱡ ᱮᱱᱟ ᱡᱮ ᱟᱹᱰᱤ ᱱᱟᱯᱟᱭ ᱟᱨ ᱯᱩᱨᱟᱹ ᱪᱮᱦᱨᱟ ᱞᱮ ᱮᱱᱮᱡ ᱵᱟᱲᱟ ᱠᱟᱛᱮᱫ ᱞᱮ ᱯᱷᱟᱥ ᱯᱨᱟᱭᱤᱡᱽ ᱞᱮ ᱟᱹᱜᱩ ᱠᱮᱜᱼᱟ ᱟᱨ ᱱᱟᱯᱟᱭ ᱧᱚᱜ ᱜᱮᱞᱮ ᱮᱱᱮᱡ ᱵᱟᱲᱟ ᱠᱮᱜᱼᱟ ᱞᱮ ᱟᱞᱮ ᱱᱚᱝᱠᱟ ᱪᱮᱦᱨᱟ ᱞᱮ ᱮᱱᱮᱡ ᱠᱮᱜᱼᱟ ᱡᱮ ᱠᱷᱩᱵᱽ ᱪᱮᱦᱨᱟ ᱠᱚ ᱠᱩᱥᱤᱭᱮᱱᱟ ᱠᱩᱲᱤ ᱠᱚᱲᱟ ᱫᱚ ᱠᱩᱥᱤᱭᱱᱟᱠᱚ ᱵᱟᱝ ᱚᱠᱟ ᱨᱮᱱ ᱠᱟᱱᱟ ᱠᱚ ᱥᱮ ᱱᱚᱰᱮ ᱨᱮᱱ ᱠᱟᱱᱟ ᱠᱚ ᱚᱠᱚᱭ ᱚᱱᱟ ᱧᱩᱛᱩᱢ ᱠᱚᱨᱮᱜ ᱢᱮᱱ ᱠᱮᱜ ᱟᱭ ᱚᱱᱟ ᱵᱟᱝᱠᱤ ᱟᱹᱛᱩ ᱨᱮᱱ ᱠᱟᱱᱟᱞᱮ ᱟᱞᱮ ᱫᱚ ᱢᱮᱱᱛᱮ ᱱᱚᱝᱠᱟ ᱵᱮᱥ ᱞᱮ ᱮᱱᱮᱡ ᱫᱟᱲᱮᱭᱟᱜ ᱢᱮᱱᱛᱮ ᱟᱹᱰᱤ ᱪᱮᱦᱨᱟ ᱠᱚ ᱟᱞᱮ ᱞᱮ ᱟ ᱹᱰᱤ ᱪᱮᱦᱨᱟ ᱞᱮ ᱤᱭᱟᱹ ᱠᱮᱜᱼᱟ ᱟᱹᱰᱤ ᱱᱟᱯᱟᱭ ᱟᱨ ᱪᱮᱨᱦᱟ ᱞᱮ ᱮᱱᱮᱡ ᱠᱮᱜᱼᱟ ᱜᱚᱴᱟ ᱱᱚᱣᱟ ᱱᱤᱭᱟᱹ ᱫᱷᱟᱨᱮ ᱫᱚ ᱜᱳᱴᱟ ᱞᱮ ᱮᱱᱮᱡ ᱟᱹᱪᱩᱨ ᱟᱠᱟᱫᱼᱟ ᱞᱮ ᱠᱷᱮᱞ ᱟᱹᱪᱩᱨ ᱟᱠᱟᱫᱼᱟ ᱞᱮ ᱮᱱᱮᱡ ᱵᱚᱞ ᱮᱱᱮᱡ ᱠᱚᱞᱮ ᱟᱞᱮ ᱜᱮ ᱦᱮᱴ ᱨᱮᱞᱮ ᱨᱟᱠᱟᱵ ᱠᱟᱱᱟ ᱨᱟᱡᱟ ᱯᱟᱥᱟ ᱠᱚᱦᱚᱸ ᱩᱱᱠᱩ ᱠᱚᱞᱮ ᱦᱟᱨᱟᱣ ᱠᱟᱜ ᱩᱱᱠᱩ ᱟᱨ ᱱᱩᱠᱩ ᱱᱩᱠᱩ ᱨᱟᱡᱟ ᱵᱟᱥᱟ ᱩᱱᱠᱩ ᱥᱟᱞᱟᱜ ᱦᱚᱸ ᱮᱱᱮᱡ ᱠᱮᱜᱼᱟ ᱞᱮ ᱩᱱᱠᱩ ᱥᱟᱞᱟᱜ ᱦᱚᱸ ᱫᱟᱲᱮᱭ ᱱᱟᱞᱮ ᱟᱨ ᱱᱩᱠᱩ ᱢᱟᱨᱟᱝ ᱵᱩᱨᱩ ᱡᱟᱦᱮᱨ ᱟᱭᱩ ᱥᱟᱞᱟᱜ ᱦᱚᱸ ᱩᱱᱠᱩ ᱥᱟᱞᱟᱜ ᱦᱚᱸᱞᱮ ᱟᱞᱮ ᱞᱮ ᱫᱟᱲᱮ ᱠᱟᱛᱮᱞᱮ ᱫᱮᱠᱷᱟᱣ ᱠᱟᱜᱼᱟ ᱢᱮᱱᱛᱮ ᱚᱱᱠᱟ ᱞᱮ ᱠᱷᱮᱞᱟ ᱪᱮᱦᱨᱟ ᱞᱮ ᱠᱷᱮᱞ ᱠᱮᱜᱼᱟ ᱞᱮ